ᱤᱧ ᱫᱚ ᱦᱚᱲ ᱥᱮᱨᱮᱧ ᱵᱟᱵᱚᱛ ᱛᱮᱧ ᱞᱟᱹᱭᱟ ᱡᱮ ᱦᱚᱲ ᱥᱮᱨᱮᱧ ᱫᱚ ᱟᱹᱰᱤᱜᱮ ᱱᱟᱯᱟᱭᱟ ᱟᱨ ᱟᱹᱰᱤ ᱢᱚᱸᱡ ᱠᱚ ᱥᱮᱨᱮᱧᱟ ᱪᱮᱫᱟᱜ ᱥᱮ ᱦᱚᱲ ᱥᱮᱨᱮᱧ ᱨᱮᱫᱚ ᱟᱭᱢᱟ ᱨᱚᱠᱚᱢ ᱥᱮᱨᱮᱧ ᱠᱚ ᱢᱮᱱᱟᱜᱼᱟ ᱢᱮᱱ ᱜᱟᱱᱚᱜᱼᱟ ᱫᱚᱝ ᱥᱮᱨᱮᱧ ᱞᱟᱜᱽᱲᱮ ᱥᱮᱨᱮᱧ ᱵᱟᱦᱟ ᱥᱮᱨᱮᱧ ᱥᱚᱦᱨᱟᱭ ᱥᱮᱨᱮᱧ ᱟᱨᱚ ᱮᱢᱟᱱ ᱠᱚ ᱚᱱᱟ ᱠᱚ ᱥᱮᱨᱮᱧ ᱫᱚ ᱯᱚᱨᱚᱵᱽ ᱠᱚᱨᱮ ᱥᱮᱨᱮᱧ ᱦᱩᱭᱩᱜᱼᱟ ᱥᱚᱦᱨᱟᱭ ᱥᱮᱨᱮᱧ ᱫᱚ ᱥᱚᱦᱨᱟᱭ ᱨᱮ ᱵᱟᱦᱟ ᱥᱮᱨᱮᱧ ᱫᱚ ᱵᱟᱦᱟᱨᱮ ᱚᱠᱟ ᱯᱚᱨᱚᱵᱽ ᱠᱚ ᱛᱟᱞᱟ ᱛᱮᱜᱮ ᱚᱱᱟ ᱠᱚ ᱥᱮᱨᱮᱧ ᱫᱚ ᱥᱮᱨᱮᱧ ᱦᱳᱭᱳᱜᱼᱟ ᱟᱨ ᱱᱮᱛᱟᱨᱟᱜ ᱡᱩᱜᱽᱨᱮ ᱧᱮᱞᱚᱜᱚᱜ ᱠᱟᱱᱟ ᱡᱮ ᱢᱚᱰᱟᱨᱱ ᱥᱮᱨᱮᱧ ᱠᱚ ᱛᱟᱞᱟ ᱛᱮᱜᱮ ᱟᱭᱢᱟ ᱨᱚᱠᱚᱢ ᱥᱮᱨᱮᱧ ᱠᱚ ᱥᱮᱨᱮᱧ ᱮᱫᱟ ᱤᱧ ᱫᱩᱧ ᱢᱮᱱᱟ ᱢᱚᱰᱟᱨᱱ ᱥᱮᱨᱮᱧ ᱢᱟ ᱢᱮᱱᱟᱜ ᱜᱮ ᱟᱨ ᱡᱮᱢᱚᱱ ᱴᱨᱟᱰᱤᱥᱳᱱᱟᱞ ᱥᱮᱨᱮᱧ ᱫᱚ ᱵᱟᱝ ᱵᱚᱱ ᱦᱤᱲᱤᱧ ᱢᱟ ᱚᱱᱟᱦᱚᱸ ᱡᱮᱢᱚᱱ ᱵᱚᱱ ᱥᱮᱨᱮᱧ ᱟᱨ ᱵᱟᱵᱚᱱ ᱦᱤᱲᱤᱧᱟ ᱥᱮ ᱞᱟᱦᱟ ᱥᱮᱫ ᱵᱚᱱ ᱞᱟᱦᱟ ᱤᱫᱤᱭ ᱛᱟᱵᱳᱱᱟ ᱟᱵᱚᱣᱟᱜ ᱥᱮᱨᱮᱧ ᱠᱚᱫᱚ